ᱦᱟᱸ ᱛᱚᱵᱮ ᱠᱷᱟᱱ ᱛᱮᱦᱮᱧ ᱤᱧᱫᱚ ᱱᱚᱜᱼᱚᱭ ᱡᱮ ᱚᱲᱟᱜ ᱫᱩᱣᱟᱹᱨ ᱠᱚ ᱥᱮ ᱡᱟᱦᱟᱸ ᱛᱤᱱᱟᱹᱜ ᱜᱮ ᱟᱞᱮᱞᱮ ᱟᱞᱮᱫᱚ ᱦᱟᱥᱟ ᱚᱲᱟᱜ ᱨᱮᱜᱮ ᱢᱮᱱᱟᱜ ᱞᱮᱭᱟ ᱟᱫᱚ ᱚᱱᱟ ᱞᱮᱠᱟ ᱛᱮ ᱚᱲᱟᱜ ᱠᱚᱦᱚᱸ ᱟᱞᱮ ᱛᱮᱜᱮᱞᱮ ᱵᱮᱱᱟᱣ ᱟᱠᱟᱜᱼᱟ ᱯᱟᱹᱦᱤᱞ ᱦᱟᱯᱲᱟᱢ ᱠᱚ ᱠᱚ ᱵᱮᱱᱟᱣ ᱞᱮᱫᱼᱟ ᱚᱱᱟᱠᱚ ᱨᱟᱹᱯᱩᱫ ᱧᱚᱜ ᱮᱱᱠᱷᱟᱱ ᱚᱱᱟᱠᱚᱨᱮ ᱟᱨᱦᱚᱸ ᱟᱞᱮᱞᱮ ᱵᱮᱱᱟᱣ ᱟᱠᱟᱜᱼᱟ ᱟᱫᱚ ᱚᱱᱟ ᱚᱲᱟᱜ ᱠᱚᱨᱮ ᱠᱷᱚᱱ ᱚᱱᱟ ᱚᱲᱟᱜ ᱠᱚ ᱵᱮᱱᱟᱣ ᱠᱟᱛᱮ ᱟᱞᱮ ᱱᱤᱡᱮ ᱛᱮᱜᱮ ᱚᱱᱟ ᱠᱚᱞᱮ ᱠᱟᱸᱛ ᱟᱠᱟᱜᱼᱟ ᱱᱤᱡᱮ ᱛᱮᱜᱮ ᱚᱱᱟ ᱡᱮᱨᱮᱲ ᱯᱚᱛᱟᱣ ᱡᱮᱨᱮᱲ ᱟᱠᱟᱜ ᱞᱮ ᱟᱨ ᱚᱱᱟ ᱡᱮᱨᱮᱲ ᱪᱮᱛᱟᱱ ᱨᱮ ᱜᱩᱨᱤᱡ ᱞᱟᱜᱟᱣ ᱠᱟᱛᱮ ᱟᱨ ᱱᱟᱯᱟᱭ ᱪᱮᱦᱨᱟ ᱵᱟᱨᱯᱮ ᱨᱚᱝ ᱯᱩᱸᱰ ᱟᱨᱟᱜ ᱦᱮᱸᱫᱮ ᱱᱚᱝᱠᱟ ᱱᱟᱱᱟ ᱨᱚᱠᱚᱢ ᱨᱚᱝ ᱞᱟᱜᱟᱣ ᱠᱟᱛᱮᱞᱮ ᱯᱚᱛᱟᱣ ᱟᱠᱟᱜᱼᱟ ᱚᱱᱟ ᱫᱚ ᱟᱞᱮᱭᱟᱜ ᱱᱤᱡᱮ ᱱᱤᱡᱮᱭᱟᱜ ᱤᱭᱟᱹ ᱛᱮᱜᱮ ᱟᱞᱮ ᱛᱮᱜᱮ ᱟᱨ ᱚᱱᱟ ᱦᱚᱸ ᱚᱱᱮ ᱡᱮ ᱞᱩᱜᱽᱲᱤᱡ ᱨᱮᱱᱟᱜ ᱪᱷᱤᱰᱟᱹ ᱚᱱᱟ ᱤᱭᱟᱹ ᱠᱟᱛᱮ ᱟᱨ ᱚᱱᱮ ᱯᱩᱸᱰ ᱦᱟᱥᱟ ᱛᱮ ᱚᱱᱟ ᱯᱩᱸᱰ ᱨᱮᱞᱮ ᱯᱚᱛᱟᱣᱟ ᱟᱨᱟᱜ ᱦᱟᱥᱟ ᱛᱮ ᱟᱨᱟᱜ ᱨᱚᱝᱞᱮ ᱯᱚᱛᱟᱣᱟ ᱦᱮᱸ ᱡᱷᱤᱸᱜᱟᱹ ᱦᱟᱥᱟ ᱛᱮ ᱡᱷᱤᱸᱜᱟᱹ ᱨᱚᱝᱞᱮ ᱯᱚᱛᱟᱣᱟ ᱱᱚᱝᱠᱟ ᱜᱮ ᱵᱟᱨᱯᱮ ᱨᱚᱠᱚᱢ ᱨᱚᱝ ᱟᱞᱮ ᱱᱤᱡᱮ ᱱᱤᱡᱮ ᱛᱮᱜᱮ ᱚᱱᱟ ᱠᱚᱞᱮ ᱯᱚᱛᱟᱣᱟ ᱟᱨ ᱱᱚᱝᱠᱟ ᱠᱟᱛᱮᱫ ᱚᱲᱟᱜ ᱫᱩᱣᱟᱹᱨ ᱟᱹᱰᱤ ᱢᱚᱡᱽ ᱞᱮ ᱥᱟᱯᱲᱟᱣ ᱟᱠᱟᱜᱼᱟ ᱟᱹᱰᱤ ᱢᱚᱡᱽ ᱧᱮᱞᱚᱜᱼᱟ ᱪᱮᱦᱨᱟ ᱮᱠᱫᱚᱢ ᱵᱟᱨᱯᱮ ᱨᱚᱝ ᱛᱮᱞᱮ ᱯᱚᱛᱟᱣ ᱠᱟᱛᱮ ᱞᱮ ᱵᱮᱱᱟᱣ ᱟᱠᱟᱜᱼᱟ ᱟᱨ ᱱᱚᱝᱠᱟ ᱞᱮ ᱥᱟᱡᱟᱣ ᱟᱠᱟᱜᱼᱟ ᱟᱨ ᱫᱩᱣᱟᱹᱨ ᱠᱚᱨᱮ ᱟᱹᱰᱤ ᱱᱟᱯᱟᱭ ᱪᱮᱦᱨᱟ ᱥᱟᱺᱦᱤᱡ ᱢᱟᱱᱮ ᱱᱚᱝᱠᱟ ᱤᱯᱤᱞ ᱠᱚᱞᱮ ᱵᱮᱱᱟᱣ ᱠᱚᱣᱟ ᱮᱢᱟᱱ ᱮᱢᱟᱱ ᱱᱚᱣᱟ ᱠᱚ ᱱᱚᱣᱟ ᱠᱚ ᱤᱫᱤ ᱠᱟᱛᱮ ᱟᱞᱮ ᱫᱚ ᱠᱳᱱᱳ ᱤᱥᱠᱩᱞ ᱥᱮ ᱠᱳᱱᱳ ᱤᱛᱩᱱ ᱟᱥᱟᱲᱟ ᱨᱮᱫᱚ ᱵᱟᱝᱞᱮ ᱪᱮᱫ ᱟᱠᱟᱱᱟ ᱯᱟᱹᱦᱤᱞ ᱦᱟᱯᱲᱟᱢ ᱠᱚᱣᱟᱜ ᱧᱮᱞ ᱧᱮᱞᱛᱮ ᱟᱞᱮ ᱦᱚᱸ ᱚᱟᱱᱠᱚᱞᱮ ᱪᱮᱫ ᱟᱠᱟᱱᱟ ᱟᱨ ᱚᱱᱟᱠᱚᱜᱮ ᱟᱞᱮ ᱞᱮ ᱠᱟᱹᱢᱤᱭᱮᱫ ᱛᱮ ᱱᱤᱛᱚᱝ ᱟᱞᱮ ᱵᱟᱠᱷᱟᱨᱟ ᱛᱮᱫᱚ ᱱᱚᱣᱟ ᱠᱚᱫᱚ ᱟᱹᱰᱤ ᱢᱚᱡᱽ ᱞᱮ ᱵᱮᱱᱟᱣ ᱫᱟᱲᱮᱭᱟᱜ ᱠᱟᱱᱟ